ᱦᱮᱸ ᱦᱮᱸ ᱢᱳᱵᱟᱭᱤᱞ ᱫᱳᱠᱟᱱ ᱠᱷᱚᱱᱞᱤᱧ ᱢᱮᱱᱮᱫ ᱛᱟᱦᱮᱱ ᱳᱯᱳ ᱨᱮ ᱳᱯᱳ ᱨᱮᱭᱟᱜ ᱵᱤᱱ ᱦᱟᱛᱟᱣᱟ ᱪᱮ ᱦᱟᱛᱟᱣᱟ ᱞᱮᱜᱼᱟ ᱵᱤᱱ ᱛᱟᱦᱮᱱ ᱢᱮᱱᱮᱜ ᱟᱹᱞᱤᱧ ᱳᱯᱳ ᱨᱮᱭᱟᱜ ᱵᱤᱱ ᱦᱟᱛᱟᱣ ᱞᱟᱜ ᱪᱮᱫ ᱵᱤᱱ ᱦᱟᱛᱟᱣᱟ ᱠᱟᱥᱴᱚᱢᱟᱨ ᱞᱤᱧ ᱮᱢ ᱫᱟᱲᱮᱭᱟ ᱛᱚ ᱟᱹᱵᱤᱱ ᱯᱷᱳᱱ ᱵᱟᱹᱵᱤᱱ ᱦᱟᱛᱟᱣ ᱠᱟᱜᱼᱟ ᱳᱯᱳ ᱨᱮᱭᱟᱜ ᱯᱷᱳᱱ ᱵᱤᱱ ᱦᱟᱛᱟᱣ ᱠᱟᱜᱼᱟ ᱟᱨᱮ ᱫᱟᱢ ᱫᱚ ᱟᱸᱡᱚᱢ ᱵᱤᱱ ᱫᱟᱢ ᱫᱚ ᱟᱹᱰᱤ ᱯᱚᱨᱠᱟᱨ ᱢᱮᱱᱟᱜᱼᱟ ᱟᱵᱚ ᱯᱚᱱᱫᱨᱚ ᱦᱟᱡᱟᱨ ᱠᱩᱲᱤ ᱦᱟᱡᱟᱨ ᱛᱤᱨᱤᱥ ᱦᱟᱡᱟᱨ ᱚᱠᱟ ᱞᱮᱠᱟᱱ ᱵᱤᱱ ᱦᱟᱛᱟᱣᱟ ᱚᱱᱟ ᱵᱤᱱ ᱦᱤᱡᱩᱜᱼᱟ ᱟᱨ ᱵᱤᱱ ᱤᱫᱤᱭᱟ ᱟᱨ ᱟᱨ ᱜᱮᱨᱮᱱᱴᱤ ᱚᱣᱟᱨᱮᱱᱴᱤ ᱠᱚ ᱢᱮᱱᱟᱜᱼᱟ ᱟᱹᱵᱤᱱ ᱪᱮᱫ ᱞᱮᱠᱟᱱᱟᱜ ᱵᱤᱱ ᱦᱟᱛᱟᱣᱟ ᱚᱱᱠᱟᱱᱟᱜ ᱢᱮᱱᱟᱜᱼᱟ ᱟᱨ ᱵᱮᱴᱴᱨᱤ ᱠᱚ ᱪᱮᱫᱠᱟᱭ ᱞᱟᱥᱴᱤᱝᱟ ᱚᱱᱟ ᱠᱚᱦᱚᱸ ᱞᱤᱧ ᱞᱟᱹᱭ ᱟᱹᱵᱤᱱᱟ ᱟᱹᱵᱤᱱ ᱦᱤᱡᱩᱜ ᱟᱹᱵᱤᱱ ᱫᱳᱠᱟᱱ ᱡᱚᱛᱚᱞᱤᱧ ᱞᱟᱹᱭ ᱟᱹᱵᱤᱱᱟ ᱚᱠᱟ ᱢᱚᱰᱮᱞ ᱵᱤᱱ ᱦᱟᱛᱟᱣᱟ ᱚᱠᱟ ᱞᱮᱠᱟᱱᱟᱜ ᱵᱤᱱ ᱦᱟᱛᱟᱣᱟ ᱯᱷᱳᱱ ᱡᱚᱛᱚ ᱞᱮᱠᱟᱱᱟᱜ ᱢᱮᱱᱟᱜᱼᱟ ᱥᱟᱢᱥᱩᱝ ᱜᱮᱞᱟᱠᱥᱤ ᱡᱚᱛᱚ ᱞᱮᱠᱟᱱ ᱢᱮᱱᱟᱜᱼᱟ

ᱦᱮᱸ ᱳᱯᱳ ᱢᱮᱱᱟᱜᱼᱟ ᱥᱟᱢᱥᱩᱝ ᱨᱮᱱᱟᱜ ᱢᱮᱱᱟᱜᱼᱟ ᱥᱟᱢᱥᱩᱝ ᱜᱮᱞᱟᱠᱥᱤ ᱢᱮᱱᱟᱜᱼᱟ ᱡᱮ ᱥᱮᱵᱷᱮᱱ ᱢᱮᱱᱟᱜᱼᱟ ᱡᱚᱛᱚ ᱡᱚᱛᱚ ᱢᱳᱰᱮᱞ ᱞᱮᱠᱟᱱᱟᱜ ᱢᱮᱱᱟᱜᱼᱟ ᱟᱨ ᱠᱤᱯᱮᱰ ᱯᱷᱳᱱ ᱵᱤᱱ ᱦᱟᱛᱟᱣᱟ ᱠᱤᱯᱮᱰ ᱯᱷᱳᱱ ᱞᱟᱵᱷᱟ ᱨᱮᱭᱟᱜ ᱢᱮᱱᱟᱜᱼᱟ ᱥᱟᱢᱥᱩᱝ ᱨᱮᱭᱟᱜ ᱢᱮᱱᱟᱜᱼᱟ ᱡᱚᱛᱚ ᱞᱮᱠᱟᱱᱟᱜ ᱢᱮᱱᱟᱜᱼᱟ ᱟᱹᱵᱤᱱ ᱫᱳᱠᱟᱱ ᱦᱤᱡᱩᱜ ᱵᱤᱱ ᱫᱳᱠᱟᱱ ᱦᱮᱡ ᱟᱛᱮ ᱪᱮᱫ ᱞᱮᱠᱟ ᱟᱵᱚᱣᱟᱜ ᱱᱚᱣᱟ ᱵᱮᱴᱴᱨᱤ ᱨᱮᱭᱟᱜ ᱛᱤᱱᱟᱹᱜ ᱫᱤᱱ ᱚᱣᱟᱨᱮᱱᱴᱤ ᱢᱮᱱᱟᱜᱼᱟ ᱛᱤᱱᱟᱹᱜ ᱫᱤᱱ ᱞᱟᱥᱴᱤᱝᱟ ᱯᱟᱨᱴ ᱠᱚ ᱚᱠᱟ ᱠᱚ ᱡᱟᱦᱟᱸ ᱡᱚᱛᱚ ᱞᱮᱠᱟᱱ ᱯᱟᱨᱴ ᱧᱟᱢᱚᱜᱼᱟ ᱟᱹᱵᱤᱱ ᱢᱤᱫᱫᱷᱟᱹᱣ ᱵᱤᱱ ᱦᱟᱛᱟᱣ ᱞᱮᱠᱷᱟᱱ ᱡᱚᱛᱚ ᱞᱮᱠᱟᱱ ᱯᱟᱨᱴ ᱵᱤᱱ ᱧᱟᱢᱟ ᱫᱟᱢ ᱫᱚ ᱧᱮᱞ ᱵᱚᱱ ᱳᱯᱳ ᱛᱟᱵᱚᱱ ᱢᱮᱱᱟᱜᱼᱟ ᱟᱵᱚ ᱫᱚᱥ ᱠᱷᱚᱱᱟᱜ ᱥᱴᱟᱨᱴᱤᱝ ᱢᱮᱱᱟᱜᱼᱟ ᱫᱚᱥ ᱯᱚᱱᱫᱨᱚ ᱠᱩᱲᱤᱭᱟᱹ ᱯᱚᱸᱪᱤᱥ ᱛᱤᱨᱤᱥ ᱡᱟᱦᱟᱸ ᱞᱮᱠᱟ ᱵᱤᱱ ᱢᱮᱱᱟ ᱚᱱᱠᱟᱱᱟᱜ ᱢᱮᱱᱟᱜᱼᱟ ᱢᱳᱵᱟᱭᱤᱞ ᱛᱟᱵᱚᱱ ᱦᱮᱸ ᱡᱚᱛᱚ ᱞᱮᱠᱟᱱ ᱯᱷᱳᱱ ᱢᱮᱱᱟᱜᱼᱟ ᱟᱹᱵᱤᱱ ᱡᱟᱦᱟᱸ ᱞᱮᱠᱟᱱᱟᱜ ᱵᱤᱱ ᱢᱮᱱᱟ ᱚᱱᱠᱟᱱᱟᱜ ᱢᱮᱱᱟᱜᱼᱟ ᱠᱷᱟᱹᱞᱤ ᱟᱹᱵᱤᱱ ᱫᱚ ᱫᱳᱠᱟᱱ ᱦᱤᱡᱩᱜ ᱵᱤᱱ ᱫᱳᱠᱟᱱ ᱦᱮᱡ ᱟᱛᱮ ᱡᱟᱦᱟᱸ ᱞᱮᱠᱟᱱᱟᱜ ᱵᱤᱱ ᱢᱮᱱᱟ ᱚᱱᱠᱟᱱᱟᱜ ᱞᱤᱧ ᱮᱢᱟ ᱵᱤᱱᱟ ᱛᱚ ᱟᱹᱵᱤᱱ ᱟᱸᱡᱚᱢ ᱵᱤᱱ ᱛᱚ ᱟᱹᱵᱤᱱ ᱵᱤᱱ ᱤᱫᱤᱭᱮᱜᱼᱟ ᱛᱚ ᱳᱯᱳ ᱨᱮᱭᱟᱜ ᱵᱤᱱ ᱤᱫᱤᱭᱮᱜᱼᱟ ᱚᱱᱟ ᱦᱚᱸ ᱴᱷᱤᱠᱟ ᱛᱚ ᱚᱣᱟᱨᱮᱱᱴᱤ ᱜᱮᱨᱮᱱᱴ ᱦᱚᱸ ᱢᱮᱱᱟᱜᱼᱟ ᱛᱚ ᱟᱹᱵᱤᱱ ᱥᱟᱢᱥᱩᱝ ᱜᱮᱞᱟᱠᱥᱤ ᱨᱮᱭᱟᱜ ᱵᱤᱱ ᱤᱫᱤᱭᱟ ᱚᱱᱟ ᱦᱚᱸ ᱴᱷᱤᱠ ᱜᱮᱭᱟ ᱟᱨ ᱠᱤᱯᱮᱰ ᱯᱷᱳᱱ ᱵᱤᱱ ᱤᱫᱤᱭᱮᱜᱼᱟ ᱠᱤᱯᱮᱰ ᱯᱷᱳᱱ ᱨᱮᱭᱟᱜ ᱦᱚᱸ ᱡᱚᱛᱚᱣᱟᱜ ᱴᱷᱤᱠ ᱢᱮᱢᱱᱟᱜᱼᱟ ᱟᱹᱵᱤᱱ ᱠᱷᱟᱹᱞᱤ ᱫᱳᱠᱟᱱ ᱦᱮᱡ ᱮᱱᱠᱷᱟᱱ ᱵᱤᱱ ᱦᱟᱛᱟᱣ ᱜᱮ ᱠᱷᱟᱱ ᱡᱚᱛᱚᱣᱟᱜ ᱚᱣᱟᱨᱮᱱᱴ ᱜᱮᱨᱮᱱᱴᱤ ᱡᱚᱛᱚ ᱵᱤᱱ ᱧᱟᱢᱟ ᱟᱨ ᱚᱠᱟ ᱯᱟᱨᱴᱥ ᱧᱟᱢᱚᱜᱼᱟ ᱵᱟᱭ ᱧᱟᱢᱚᱜᱼᱟ ᱚᱱᱟ ᱠᱚ ᱟᱞᱚ ᱵᱤᱱ ᱪᱤᱱᱛᱟᱹᱭᱟ ᱡᱚᱛᱚ ᱟᱹᱞᱤᱧ ᱞᱤᱧ ᱮᱢᱟ ᱵᱤᱱᱟ ᱯᱟᱨᱥᱴ ᱠᱚ ᱚᱠᱟᱨᱮ ᱧᱟᱢᱚᱜᱼᱟ ᱡᱚᱛᱚᱣᱟᱜ ᱞᱤᱧ ᱟᱹᱞᱤᱧ ᱚᱱᱟ ᱡᱚᱛᱚᱣᱟᱞᱤᱧ ᱦᱤᱡᱩᱜ ᱵᱤᱱ ᱟᱞᱚ ᱵᱤᱱ ᱪᱤᱱᱛᱟᱹᱭᱟ ᱟᱹᱵᱤᱱ ᱦᱤᱡᱩᱜ ᱵᱤᱱ ᱫᱳᱠᱟᱱ ᱫᱳᱠᱟᱱ ᱦᱮᱡ ᱞᱮᱱᱦᱟᱱ ᱟᱹᱵᱤᱱ ᱞᱮᱠᱟ ᱡᱟᱦᱟᱸ ᱞᱮᱠᱟᱱᱟᱜ ᱵᱤᱱ ᱢᱮᱱᱟ ᱚᱱᱠᱟᱱᱟᱜ ᱯᱷᱳᱱ ᱞᱤᱧ ᱧᱟᱢ ᱟᱹᱵᱤᱱᱟ ᱟᱪᱪᱷᱟ ᱴᱷᱤᱠᱟ ᱜᱮᱭᱟ ᱟᱹᱵᱤᱱ ᱛᱚᱵᱮ ᱫᱳᱠᱟᱱ ᱦᱤᱡᱩᱜ ᱵᱤᱱ ᱦᱳᱭ ᱦᱳᱭ ᱴᱷᱤᱠᱟ ᱟᱹᱵᱤᱱ ᱫᱳᱠᱟᱱ ᱥᱮᱴᱮᱨᱚᱜ ᱵᱤᱱ ᱟᱨ ᱟᱹᱵᱤᱱ ᱫᱳᱠᱟᱱ ᱥᱮᱴᱮᱨ ᱠᱟᱛᱮᱫ ᱞᱟᱹᱭ ᱵᱤᱱ ᱚᱠᱟ ᱯᱷᱳᱱ ᱵᱤᱱ ᱤᱫᱤᱭᱟ ᱴᱷᱤᱠᱟ ᱦᱳᱭ ᱦᱳᱭ ᱦᱳᱭ ᱦᱳᱭ